ᱦᱮᱸ ᱦᱮᱞᱳ ᱦᱮᱸ ᱯᱷᱤᱞᱤᱯ ᱥᱚᱨᱮᱱ ᱜᱮ ᱟᱪᱪᱷᱟ ᱛᱚ ᱠᱩᱞᱤᱫᱮ ᱠᱩᱞᱤᱭᱮᱫ ᱢᱮᱭᱟᱹᱧ ᱪᱮ ᱪᱮᱫ ᱪᱮᱫ ᱣᱤᱱᱰᱳᱥ ᱠᱟᱱ ᱛᱟᱢᱟ ᱮᱭᱤᱴ ᱱᱟᱭᱤᱱ ᱥᱮ ᱴᱮᱱ ᱥᱮ ᱤᱞᱮᱵᱷᱮᱱ ᱟᱪᱪᱷᱟ ᱟᱪᱷᱟ ᱟᱪᱷᱟ ᱟᱪᱷᱟ ᱛᱚ ᱯᱚᱨᱚᱵᱮᱞᱮᱢ ᱪᱮᱫ ᱠᱟᱱ ᱛᱟᱢᱟ ᱢᱟᱱᱮ ᱟᱪᱪᱷᱟ ᱵᱷᱳᱞ ᱟᱪᱪᱷᱟ ᱵᱷᱳᱞᱴᱮᱡᱽ ᱠᱤ ᱟᱯᱰᱟᱣᱩᱱ ᱮᱫᱟ ᱟᱪᱷᱟ ᱡᱩᱫᱤ ᱟᱯᱮ ᱟᱛᱳ ᱨᱮ ᱡᱩᱫᱤ ᱵᱤᱫ ᱤᱭᱟᱹ ᱠᱟᱨᱮᱱᱴ ᱡᱩᱫᱤ ᱥᱚᱢᱳᱥᱟ ᱦᱩᱭᱩᱜ ᱠᱷᱟᱡ ᱫᱮᱠᱷᱟ ᱜᱮᱞᱳ ᱵᱷᱳᱞᱴᱮᱡᱮ ᱟᱯᱰᱟᱣᱩᱱ ᱠᱷᱟᱡ ᱛᱚᱠᱷᱚᱱ ᱠᱚᱱᱳ ᱥᱚᱢᱳᱭ ᱞᱟᱸᱭᱤᱱ ᱡᱩᱫᱤ ᱦᱚᱴᱟᱛ ᱡᱟᱣᱟ ᱟᱥᱟ ᱦᱩᱭᱞᱮᱱᱠᱷᱟᱡ ᱛᱚᱠᱷᱚᱱ ᱛᱷᱚᱲᱟ ᱜᱟᱱ ᱟᱯᱰᱟᱣᱩᱱ ᱵᱟᱭ ᱟᱯᱰᱟᱣᱩᱱᱟ ᱦᱚᱴᱟᱛ ᱣᱤᱱᱰᱳ ᱥᱟᱴᱰᱟᱣᱩᱱᱚᱜᱼᱟ ᱵᱩᱡᱷᱟᱹᱣ

ᱟᱨ ᱟᱢᱟᱜ ᱥᱤ ᱯᱤ ᱭᱩ ᱥᱤ ᱯᱤ ᱭᱩ ᱢᱚᱥᱛᱮ ᱠᱟᱹᱢᱤᱭᱮᱫ ᱜᱮᱭᱟ ᱯᱷᱮᱱ ᱫᱚ ᱟᱹᱪᱩᱨᱚᱜ ᱠᱟᱱ ᱜᱮᱭᱟ ᱟᱪᱷᱟ ᱟᱪᱷᱟ ᱟᱪᱷᱟ ᱛᱚ ᱛᱟᱭ ᱟᱪᱷᱟ ᱨᱤᱯᱷᱮᱨᱮᱥᱮᱫ ᱨᱮᱦᱚᱸ ᱢᱚᱡᱽ ᱛᱮ ᱤᱭᱟᱹ ᱵᱟᱭ ᱮᱢ ᱮᱫᱟ ᱵᱟᱝ ᱛᱚ ᱣᱤᱱᱰᱳᱥ ᱮᱢ ᱟᱯᱰᱮᱴ ᱣᱤᱱᱰᱳᱥ ᱮᱢ ᱟᱯᱰᱮᱴ ᱚᱪᱚ ᱟᱠᱟᱜᱼᱟ ᱠᱤ ᱮᱯ ᱠᱩ ᱵᱟᱝ ᱪᱮᱫ ᱵᱟᱝ ᱵᱟᱝ ᱵᱟᱝ ᱢᱟᱱᱮ ᱠᱤᱨᱤᱧ ᱠᱟᱛᱮ ᱦᱚᱸ ᱚᱱᱮ ᱦᱚᱸ ᱯᱩᱨᱚᱱᱚ ᱵᱷᱟᱨᱥᱮᱱ ᱛᱟᱦᱮᱱ ᱠᱷᱟᱡ ᱵᱟᱝ ᱛᱷᱚᱲᱟ ᱜᱟᱱᱮ ᱞᱮᱴ ᱧᱚᱜ ᱚᱱᱟ ᱡᱩᱫᱤᱢ ᱟᱯᱜᱨᱮᱰ ᱚᱪᱚ ᱞᱮᱠᱷᱟᱡ ᱞᱮᱴᱮᱥ ᱵᱷᱟᱨᱥᱮᱱᱮᱢ ᱟᱹᱜᱩ ᱞᱮᱠᱷᱟᱡ ᱵᱟᱭ ᱞᱮᱜᱟ ᱛᱚ ᱚᱱᱟᱜᱮᱧ ᱠᱩᱞᱤᱭᱮᱫ ᱢᱮᱭᱟ ᱧᱮᱞᱟᱢ ᱪᱮᱠ ᱠᱟᱛᱮ ᱟᱨᱠᱤ ᱞᱟᱦᱟ ᱨᱮ ᱚᱱᱟ ᱞᱟᱦᱟᱨᱮᱢ ᱪᱮᱠᱟ ᱛᱟᱯᱚᱨᱮ ᱫᱚᱲᱦᱟ ᱫᱚᱨᱦᱟᱛᱮᱢ ᱨᱤᱥᱴᱟᱴᱟ ᱛᱟᱨᱯᱚᱨᱮ ᱦᱚᱸ ᱡᱩᱫᱤ ᱯᱚᱨᱚᱵᱮᱞᱮᱢ ᱦᱩᱭᱩᱜ ᱛᱟᱢ ᱠᱷᱟᱡ ᱛᱟᱦᱚᱞᱮᱢ ᱯᱷᱳᱱ ᱟᱹᱧᱟᱹ ᱦᱳᱭᱛᱚᱭ

ᱛᱚ ᱚᱠᱟ ᱠᱷᱚᱡ ᱯᱷᱳᱴᱳᱢ ᱮᱰᱤᱴᱮᱫᱟ ᱮᱰᱳᱵ ᱯᱷᱳᱴᱳ ᱥᱳᱯ ᱠᱷᱚᱡ ᱟᱪᱷᱟ ᱛᱟᱦᱚᱞᱮ ᱮᱰᱳᱵ ᱯᱷᱳᱴᱳ ᱥᱳᱯ ᱮᱰᱳᱵ ᱯᱷᱳᱴᱳ ᱥᱳᱵ ᱚᱱᱟ ᱦᱚᱸ ᱥᱮᱢ ᱚᱱᱟ ᱦᱚᱸ ᱮᱠᱤ ᱯᱚᱨᱚᱵᱞᱮᱢ ᱦᱩᱭ ᱫᱟᱲᱮᱭᱟᱜᱼᱟ ᱱᱟᱣᱟ ᱠᱚᱢᱯᱤᱭᱩᱴᱟᱨ ᱡᱮᱦᱮᱛᱩᱢ ᱦᱟᱛ ᱟᱠᱟᱜ ᱵᱟᱝ ᱱᱟᱣᱟ ᱢᱳᱵᱟᱭᱤᱞ ᱦᱟᱛ ᱞᱮᱠᱷᱟᱡ ᱡᱮ ᱮᱯ ᱠᱤᱱᱛᱩ ᱢᱟᱨᱮ ᱵᱷᱟᱨᱥᱮᱱ ᱜᱮ ᱛᱟᱦᱮᱱᱟ ᱱᱟᱣᱟ ᱛᱮ ᱤᱭᱟᱹ ᱨᱮ ᱦᱩᱭᱩᱜᱼᱟ ᱟᱯᱰᱮᱴ ᱦᱩᱭᱩᱜᱼᱟ ᱚᱱᱟ ᱠᱚᱦᱚᱸ ᱟᱢᱟᱜ ᱵᱩᱡᱽ ᱦᱩᱭᱩᱜ ᱠᱟᱱᱟ ᱚᱱᱟ ᱜᱮ ᱦᱩᱭᱟᱠᱟᱱ ᱛᱟᱢᱟ ᱱᱟᱣᱟ ᱛᱮ ᱮᱠᱫᱚᱢ ᱡᱚᱛᱚ ᱞᱮᱴᱮᱥ ᱵᱷᱟᱨᱥᱮᱱ ᱨᱮ ᱟᱹᱜᱩᱭ ᱦᱩᱭᱩᱜ ᱛᱟᱢᱟ ᱟᱨ ᱡᱩᱫᱤ ᱚᱱᱟ ᱯᱚᱨᱦᱚᱸ ᱵᱟᱝ ᱦᱩᱭᱩᱜ ᱠᱷᱟᱡ ᱛᱟᱦᱚᱞᱮᱢ ᱯᱷᱳᱱ ᱟᱹᱧᱟᱹ ᱪᱮᱫ ᱦᱚᱸ ᱵᱟᱝ ᱚᱱᱮᱧ ᱞᱟᱹᱭᱟᱫ ᱢᱮ ᱱᱤᱭᱩ ᱵᱷᱟᱨᱥᱮᱱ ᱟᱯᱰᱮᱴ ᱚᱪᱚᱭ ᱢᱮ ᱮᱠᱫᱚᱢ ᱞᱮᱴᱮᱥ ᱵᱷᱟᱨᱥᱮᱱ ᱚᱠᱟᱴᱟᱜ ᱟᱯᱰᱮᱴ ᱦᱮᱡ ᱟᱠᱟᱱ ᱠᱷᱟᱡ ᱪᱮᱠ ᱢᱮ ᱚᱱᱞᱟᱭᱤᱱ ᱛᱮᱜᱮ ᱚᱱᱞᱟᱭᱤᱱ ᱨᱮᱜᱮᱢ ᱧᱟᱢᱟ ᱵᱟᱠᱷᱟᱡ ᱠᱤᱨᱤᱧ ᱢᱮ ᱱᱚᱜᱼᱚᱸᱭ ᱠᱤᱨᱤᱧ ᱞᱟᱹᱜᱤᱫ ᱢᱟ ᱦᱩᱭᱩᱜ ᱠᱟᱱ ᱮᱱᱛᱮᱫ ᱪᱮᱫ ᱟᱨᱮᱢ ᱢᱮᱱᱟ ᱴᱷᱤᱠ ᱜᱮᱭᱟ ᱟᱪᱷᱟ ᱟᱪᱷᱟ ᱱᱟᱣᱟ ᱠᱳᱢᱯᱤᱭᱩᱴᱟᱨ ᱛᱚ ᱟᱨ ᱠᱚᱱᱳ ᱯᱚᱨᱚᱵᱮᱞᱮᱢ ᱵᱟᱝ ᱦᱩᱭᱩᱜᱼᱟ ᱡᱩᱫᱤ ᱱᱚᱣᱟ ᱯᱚᱨᱮ ᱦᱚᱸ ᱠᱷᱟᱱ ᱛᱟᱦᱚᱞᱮ ᱦᱳᱭ ᱠᱷᱚᱵᱚᱨᱮᱢ ᱵᱟᱲᱟᱭᱮᱧᱟᱹ ᱟᱪᱪᱷᱟ ᱴᱷᱤᱠ ᱜᱮᱭᱟ ᱴᱷᱤᱠ ᱜᱮᱭᱟ ᱫᱚᱦᱚᱭᱮᱫᱟᱹᱧ